ᱚᱧᱟᱹᱜ ᱴᱚᱴᱷᱟᱨᱮ ᱥᱟᱸᱜᱷᱟᱨᱤᱭᱟᱹ ᱴᱷᱟᱶ ᱥᱮ ᱥᱟᱸᱜᱷᱟᱨ ᱩᱛᱱᱟᱹᱣ ᱞᱟᱹᱜᱤᱫ ᱛᱮ ᱥᱚᱨᱠᱟᱨ ᱥᱮ ᱜᱨᱟᱢ ᱯᱚᱧᱪᱟᱭᱮᱛ ᱴᱷᱮᱱ ᱤᱧ ᱱᱤᱭᱟᱹ ᱜᱮ ᱥᱩᱯᱟᱨᱤᱥ ᱤᱧ ᱫᱚᱦᱚᱭᱟ ᱡᱮ ᱱᱚᱸᱰᱮ ᱡᱟᱛᱮ ᱥᱟᱸᱜᱷᱟᱨᱤᱭᱟᱹ ᱠᱚ ᱱᱟᱯᱟᱭ ᱛᱮᱠᱚ ᱥᱮᱴᱮᱨ ᱫᱟᱲᱮᱭᱟᱜ ᱢᱟ ᱚᱱᱟ ᱠᱷᱟᱹᱛᱤᱨ ᱱᱚᱸᱰᱮᱱᱟᱜ ᱦᱚᱨ ᱠᱚ ᱡᱟᱛᱮ ᱱᱟᱯᱟᱭ ᱥᱟᱺᱦᱤᱡ ᱛᱮᱭᱟᱨᱚᱜ ᱢᱟ ᱱᱚᱣᱟ ᱥᱩᱯᱟᱨᱤᱥ ᱛᱟᱦᱮᱱ ᱠᱟᱱᱟ ᱟᱨ ᱡᱚᱢ ᱧᱩ ᱠᱚᱨᱮᱱᱟᱜ ᱡᱟᱛᱮ ᱠᱳᱱᱳ ᱚᱥᱩᱵᱤᱫᱷᱟ ᱟᱞᱚ ᱦᱩᱭᱩᱜ ᱢᱟ ᱚᱱᱟᱛᱮ ᱱᱚᱣᱟ ᱠᱚᱨᱮᱜ ᱵᱮᱥᱤ ᱠᱟᱭᱛᱮ ᱡᱟᱛᱮ ᱡᱚᱢᱟᱜ ᱛᱷᱟᱹᱱᱤᱛ ᱡᱚᱢᱟᱜ ᱥᱮ ᱚᱱᱠᱟᱱ ᱡᱚᱢ ᱧᱩᱣᱟᱜ ᱡᱚᱢ ᱧᱩᱣᱟᱜ ᱠᱚ ᱛᱟᱦᱮᱱ ᱢᱟ ᱥᱮ ᱧᱟᱢᱚᱜ ᱢᱟ ᱟᱨ ᱧᱩᱫᱟᱜ ᱠᱚᱨᱮᱱᱟᱜ ᱵᱷᱟᱜᱮ ᱵᱮᱵᱚᱥᱛᱷᱟ ᱛᱟᱦᱮᱱ ᱢᱟ ᱱᱚᱣᱟ ᱠᱚ ᱤᱫᱤ ᱠᱟᱛᱮᱜ ᱜᱮ ᱤᱧ ᱥᱩᱯᱟᱨᱤᱥ ᱛᱟᱦᱮᱱ ᱠᱟᱱᱟ